ᱫᱤᱱᱟᱹᱢ ᱫᱤᱱ ᱜᱮᱞᱮ ᱡᱚᱢᱟ ᱫᱟᱠᱟ ᱟᱨ ᱫᱟᱹᱞ ᱩᱛᱩ ᱟᱨ ᱡᱟᱦᱟᱸ ᱡᱟᱦᱟᱱᱟᱜ ᱛᱮ ᱵᱮᱥ ᱞᱮ ᱛᱟᱦᱮᱱᱟ ᱚᱱᱟ ᱫᱚ ᱦᱩᱭᱩᱜ ᱠᱟᱱᱟ ᱡᱮ ᱟᱲᱟᱜ ᱩᱛᱩ ᱰᱟᱝᱨᱟ ᱠᱟᱴᱟ ᱟᱲᱟᱜ ᱟᱨ ᱦᱟᱥᱟ ᱟᱲᱟᱜ ᱚᱱᱟ ᱛᱮᱫᱚ ᱞᱚᱜᱚᱱ ᱜᱮ ᱛᱟᱞᱮ ᱢᱟᱭᱟᱝ ᱦᱚᱸ ᱵᱮᱱᱟᱜᱼᱟ ᱟᱨ ᱰᱟᱠᱛᱚᱨ ᱨᱟᱱ ᱦᱚᱸᱞᱮ ᱡᱚᱢ ᱜᱮᱭᱟ ᱨᱩᱣᱟᱹ ᱠᱚ ᱡᱚᱠᱷᱚᱱ ᱰᱷᱮᱨ ᱜᱚᱫᱚᱜ ᱠᱷᱟᱱ ᱫᱚ ᱟᱫᱚ ᱚᱱᱟ ᱛᱮᱫᱚ ᱱᱚᱣᱟ ᱰᱟᱝᱨᱟ ᱠᱟᱴᱟ ᱟᱲᱟᱜ ᱞᱮᱠᱟ ᱫᱚ ᱩᱱᱟᱹᱜ ᱞᱚᱜᱚᱱ ᱫᱚ ᱢᱟᱭᱟᱝ ᱫᱚ ᱵᱟᱭ ᱵᱮᱱᱟᱜᱼᱟ ᱚᱱᱟ ᱠᱷᱟᱹᱛᱤᱨ ᱛᱮ ᱟᱞᱮ ᱫᱚ ᱚᱱᱟ ᱰᱟᱝᱨᱟ ᱠᱟᱴᱟ ᱟᱲᱟᱜ ᱫᱚ ᱪᱟᱞᱟᱜ ᱟᱞᱮ ᱥᱤᱫ ᱟᱹᱜᱩᱭᱟᱞᱮ ᱱᱤᱡᱮ ᱛᱮᱜᱮ ᱚᱱᱟ ᱫᱚ ᱠᱷᱚᱛ ᱛᱮᱦᱚᱸ ᱵᱟᱭ ᱵᱮᱱᱟᱣ ᱠᱚᱜᱼᱟ ᱟᱨ ᱢᱩᱱᱜᱟᱹ ᱟᱲᱟᱜ ᱠᱚᱞᱮ ᱡᱚᱢᱟ ᱨᱟᱥᱮ ᱠᱟᱛᱮᱱ ᱚᱱᱟ ᱦᱚᱸ ᱠᱷᱚᱛᱛᱮ ᱵᱟᱭ ᱵᱮᱱᱟᱣ ᱠᱚᱜᱼᱟ ᱚᱱᱟ ᱡᱚᱢ ᱠᱚᱫᱚ ᱨᱩᱣᱟᱹᱜ ᱦᱚᱲ ᱞᱟᱹᱜᱤᱫ ᱫᱚ ᱟᱹᱰᱤ ᱵᱷᱟᱹᱜᱤᱭᱟ ᱟᱨ ᱪᱟᱣᱞᱮ ᱨᱮᱱᱟᱜ ᱦᱚᱸᱞᱮ ᱡᱚᱢ ᱜᱮᱭᱟ ᱚᱱᱟ ᱪᱟᱣᱞᱮ ᱫᱚ ᱥᱚᱜ ᱪᱟᱣᱞᱮ ᱢᱟ ᱱᱤᱛᱳᱝ ᱢᱟ ᱵᱟᱭ ᱧᱟᱢᱚᱜ ᱠᱟᱱᱟ ᱵᱟᱠᱷᱟᱱ ᱫᱚ ᱥᱚᱜ ᱪᱟᱣᱞᱮ ᱨᱮᱱᱟᱜ ᱫᱟᱜ ᱢᱟᱹᱰᱤ ᱫᱟᱠᱟ ᱜᱮ ᱡᱷᱚᱛᱚ ᱠᱷᱚᱱ ᱫᱚ ᱥᱤᱵᱤᱞᱟ ᱟᱨ ᱚᱱᱟ ᱜᱮ ᱜᱩᱱᱟ ᱚᱱᱟ ᱜᱮ ᱦᱚᱲᱢᱚ ᱨᱮᱫᱚ ᱵᱮᱥᱟ ᱦᱚᱲᱢᱚ ᱞᱟᱹᱜᱤᱫ ᱫᱚ ᱚᱱᱟ ᱠᱷᱟᱹᱛᱤᱨ ᱛᱮ ᱟᱞᱮ ᱫᱚ ᱥᱚᱜ ᱪᱟᱣᱞᱮ ᱫᱟᱠᱟ ᱦᱚᱸ ᱱᱮᱛᱟᱨ ᱢᱟ ᱰᱷᱤᱝᱠᱤ ᱢᱟ ᱠᱚᱢ ᱜᱮᱭᱟ ᱟᱫᱚ ᱟᱹᱰᱤ ᱠᱚᱢ ᱦᱚᱲ ᱴᱷᱮᱱ ᱜᱮ ᱰᱷᱤᱝᱠᱤ ᱢᱟ ᱛᱟᱦᱮᱱᱟ ᱚᱱᱟ ᱠᱷᱟᱹᱛᱤᱨ ᱛᱮ ᱱᱤᱛᱳᱝ ᱫᱚ ᱠᱤᱨᱤᱧ ᱪᱟᱣᱞᱮ ᱜᱮᱞᱮ ᱫᱟᱠᱟᱭᱮᱜᱼᱟ ᱟᱨ ᱠᱤᱨᱤᱧ ᱪᱟᱣᱞᱮ ᱨᱮᱭᱟᱜ ᱜᱮᱞᱮ ᱡᱚᱢᱮᱜᱼᱟ ᱠᱤᱨᱤᱧ ᱪᱟᱣᱞᱮ ᱫᱟᱠᱟ ᱦᱚᱸ ᱟᱹᱰᱤ ᱥᱤᱵᱤᱞ ᱜᱮᱭᱟ ᱫᱟᱜ ᱢᱟᱺᱰᱤ ᱦᱚᱸ ᱟᱨ ᱟᱹᱬᱤᱡ ᱫᱟᱠᱟ ᱦᱚᱸ